ᱥᱟᱱᱟᱢ ᱦᱚᱲᱟᱜ ᱡᱤᱭᱚᱱ ᱨᱮᱜᱮ ᱢᱤᱫᱴᱮᱱ ᱞᱚᱠᱠᱷᱚ ᱫᱚ ᱛᱟᱸᱦᱮᱱᱟ ᱤᱧᱟᱹᱜ ᱯᱨᱚᱛᱷᱚᱢ ᱞᱚᱠᱠᱷᱚ ᱛᱟᱸᱦᱮ ᱠᱟᱱᱟ ᱚᱞᱚᱜ ᱯᱟᱲᱦᱟᱜ ᱤᱧ ᱪᱮᱫᱟ ᱟᱨ ᱪᱟᱹᱠᱨᱤᱧ ᱧᱟᱢᱟ ᱪᱟᱹᱠᱨᱤ ᱢᱩᱪᱟᱹᱫ ᱠᱟᱛᱮᱫ ᱪᱮᱫ ᱤᱧ ᱪᱤᱠᱟᱹᱭᱟ ᱚᱱᱟ ᱦᱚᱸ ᱢᱤᱫᱴᱮᱱ ᱞᱚᱠᱠᱷᱚ ᱛᱟᱸᱦᱮᱱᱟ ᱛᱚ ᱚᱱᱠᱟ ᱞᱮᱠᱟᱜᱮ ᱤᱧ ᱚᱞᱚᱜ ᱯᱟᱲᱦᱟᱜ ᱤᱧ ᱪᱮᱫ ᱠᱮᱫᱟ ᱪᱮᱫ ᱠᱟᱛᱮ ᱪᱟᱹᱠᱨᱤ ᱦᱚᱧ ᱧᱟᱢ ᱠᱮᱫᱟ ᱟᱨ ᱪᱟᱹᱠᱨᱤ ᱧᱟᱢ ᱠᱟᱛᱮᱫ ᱪᱟᱹᱠᱨᱤ ᱢᱩᱪᱟᱹᱫ ᱠᱤᱫᱟᱹᱧ ᱟᱨ ᱱᱤᱛ ᱫᱚᱧ ᱨᱤᱴᱟᱲ ᱯᱟᱨᱥᱮᱱ ᱠᱟᱹᱱᱟᱹᱧ ᱟᱫᱚ ᱤᱧᱟᱹᱜ ᱚᱱᱟ ᱩᱭᱦᱟᱹᱨ ᱫᱚ ᱛᱟᱸᱦᱮ ᱠᱟᱱᱟ ᱠᱟᱹᱴᱤᱡ ᱨᱮ ᱢᱤᱫᱴᱮᱱ ᱢᱟᱨᱟᱝ ᱩᱭᱦᱟᱹᱨ ᱛᱟᱸᱦᱮ ᱠᱟᱱ ᱛᱤᱧᱟᱹ ᱠᱞᱟᱥ ᱱᱟᱭᱤᱱ ᱴᱮᱹᱱ ᱨᱮ ᱡᱚᱠᱷᱚᱱᱤᱧ ᱯᱟᱲᱦᱟᱜ ᱠᱟᱱᱟ ᱩᱱ ᱥᱚᱢᱚᱭᱨᱮ ᱢᱟᱨᱟᱝ ᱦᱩᱫᱤᱥ ᱦᱮᱡ ᱟᱹᱫᱤᱧᱟ ᱚᱱᱟ ᱫᱚ ᱪᱮᱫ ᱠᱟᱱᱟ ᱤᱧ ᱡᱮ ᱚᱞᱚᱜ ᱯᱟᱲᱦᱟᱜ ᱪᱮᱫ ᱠᱟᱛᱮᱜ ᱪᱟᱹᱠᱨᱤᱧ ᱧᱟᱢᱟ ᱪᱟᱹᱠᱨᱤ ᱠᱟᱛᱮᱜ ᱤᱧᱟᱹᱜ ᱚᱲᱟᱜ ᱫᱩᱣᱟᱹᱨ ᱤᱧ ᱵᱮᱱᱟᱣᱟ ᱟᱨ ᱚᱱᱟ ᱵᱟᱦᱨᱮ ᱨᱮᱫᱚ ᱪᱮᱫ ᱦᱚᱸ ᱵᱟᱹᱧ ᱪᱤᱠᱟᱭᱟ ᱤᱧᱟᱹᱜ ᱯᱨᱚᱛᱷᱚᱢ ᱠᱷᱚᱱ ᱜᱮ ᱛᱟᱸᱦᱮ ᱠᱟᱱᱟ ᱥᱳᱥᱟᱞ ᱳᱟᱨᱠ ᱢᱮᱱᱫᱚ ᱥᱚᱢᱟᱡ ᱨᱮᱱᱟᱜ ᱠᱟᱹᱢᱤ ᱛᱚ ᱚᱱᱠᱟ ᱞᱮᱠᱟᱛᱮ ᱤᱧ ᱫᱚ ᱚᱱᱟ ᱥᱴᱩᱰᱮᱱᱴ ᱞᱟᱭᱤᱯᱷ ᱨᱮᱜᱮ ᱥᱳᱥᱟᱞ ᱳᱟᱨᱠ ᱠᱞᱟᱥ ᱱᱟᱭᱤᱱ ᱴᱮᱹᱱ ᱯᱟᱲᱦᱟᱜ ᱥᱚᱢᱚᱭ ᱨᱮᱜᱤᱧ ᱮᱦᱚᱵ ᱠᱮᱫᱟ ᱛᱚ ᱚᱱᱟ ᱥᱚᱢᱟᱥᱡᱽ ᱨᱮ ᱚᱱᱠᱟᱱ ᱮᱸᱴᱠᱮ ᱴᱚᱬᱮ ᱛᱟᱸᱦᱮ ᱠᱟᱱᱟ ᱟᱵᱚᱣᱟᱜ ᱱᱚᱣᱟ ᱥᱟᱱᱛᱟᱲ ᱥᱚᱢᱟᱡᱽ ᱫᱚ ᱟᱹᱰᱤ ᱱᱟᱪᱟᱨ ᱱᱤᱫᱷᱟᱹᱱ ᱜᱮ ᱛᱟᱸᱦᱮ ᱠᱟᱱᱟ ᱚᱞᱚᱜ ᱯᱟᱲᱦᱟᱜ ᱦᱚᱨ ᱨᱮᱱᱟᱜ ᱠᱟᱹᱣᱰᱤ ᱚᱵᱷᱟᱵᱽ ᱜᱮ ᱛᱟᱸᱦᱮ ᱠᱟᱱᱟ ᱚᱲᱟᱜ ᱨᱮ ᱢᱮᱱᱮᱫ ᱟᱹᱛᱩ ᱴᱚᱞᱟᱨᱮ ᱢᱟᱱᱮ ᱞᱮᱠᱷᱟ ᱜᱟᱱ ᱢᱤᱫᱴᱮᱱ ᱦᱚᱲ ᱦᱚᱸ ᱵᱟᱠᱚ ᱧᱟᱢᱚᱜᱼᱟ ᱡᱮ ᱚᱞᱚᱜ ᱯᱟᱲᱦᱟᱜ ᱠᱚ ᱪᱮᱫ ᱟᱠᱟᱫᱟ ᱛᱚ ᱟᱞᱮᱭᱟᱜ ᱟᱹᱛᱩ ᱦᱚᱸ ᱚᱱᱠᱟ ᱜᱮ ᱛᱟᱸᱦᱮ ᱠᱟᱱᱟ ᱮᱠᱫᱚᱢ ᱯᱩᱨᱟᱹ ᱡᱚᱢᱤᱫᱟᱨ ᱯᱷᱮᱢᱮᱞᱤ ᱨᱮᱭᱟᱜ ᱨᱟᱡᱽ ᱛᱟᱸᱦᱮ ᱠᱟᱱᱟ ᱟᱨ ᱩᱱᱠᱩ ᱫᱚ ᱟᱞᱮ ᱴᱷᱮᱱ ᱫᱚ ᱩᱱᱠᱩ ᱮᱠᱫᱚᱢ ᱡᱟᱸᱦᱟᱭ ᱵᱚᱸᱜᱟ ᱵᱩᱨᱩ ᱞᱮᱠᱟ ᱠᱚ ᱛᱟᱸᱦᱮ ᱠᱟᱱᱟ ᱩᱱᱠᱩ ᱟᱜ ᱢᱤᱫᱴᱮᱱ ᱠᱟᱛᱷᱟ ᱦᱚᱸ ᱵᱟᱢ ᱤᱭᱟᱹ ᱫᱟᱲᱮᱭᱟᱜᱼᱟ ᱛᱚ ᱩᱱᱠᱩᱣᱟᱜ ᱤᱭᱟᱹ ᱠᱷᱚᱱᱜᱮ ᱢᱤᱫᱴᱮᱱ ᱢᱚᱱᱨᱮ ᱢᱟᱱᱮ ᱢᱟᱱᱮ ᱦᱤᱝᱥᱟ ᱡᱟᱱᱟᱢ ᱟᱫᱤᱧ ᱛᱟᱸᱦᱮᱜ ᱫᱤᱭᱮ ᱤᱧ ᱚᱞᱚᱜ ᱯᱟᱲᱦᱟᱜ ᱪᱮᱫ ᱛᱮᱜᱮ ᱦᱩᱭᱩᱜ ᱛᱤᱧᱟ ᱟᱨ ᱩᱱᱠᱩ ᱡᱚᱢᱤᱫᱟᱨ ᱦᱚᱲ ᱠᱚ ᱱᱚᱝᱠᱟ ᱩᱱᱠᱩ ᱦᱚᱲ ᱠᱚ ᱮᱲᱮᱭᱮᱫ ᱠᱚ ᱛᱟᱸᱦᱮᱜᱼᱟ ᱢᱤᱫ ᱴᱟᱠᱟ ᱛᱮ ᱯᱩᱱᱭᱟ ᱢᱩᱱᱤᱥ ᱮᱢ ᱪᱟᱞᱟᱜ ᱠᱷᱟᱱ ᱮᱢᱟᱢᱟ ᱯᱚᱭᱥᱟ ᱵᱟᱠᱷᱟᱱ ᱵᱟᱹᱧ ᱮᱢᱟᱢᱟ ᱟᱨ ᱡᱚᱫᱤ ᱪᱟᱣᱞᱮᱢ ᱦᱟᱛᱟᱣ ᱠᱷᱟᱱ ᱠᱟᱹᱴᱤᱡ ᱥᱮᱨ ᱛᱮᱭ ᱮᱢᱟᱢᱟ ᱦᱟᱛᱟᱣ ᱥᱚᱢᱚᱭ ᱫᱚ ᱞᱟᱹᱴᱩ ᱥᱮᱨ ᱛᱮᱭ ᱦᱟᱛᱟᱣᱟ ᱚᱱᱠᱟ ᱛᱟᱸᱦᱮ ᱠᱟᱱᱟ ᱛᱚ ᱚᱱᱟ ᱠᱚ ᱧᱮᱞ ᱠᱟᱛᱮᱜ ᱜᱮ ᱱᱚᱣᱟ ᱠᱚ ᱪᱤᱱᱛᱟᱹ ᱵᱷᱟᱵᱽᱱᱟ ᱦᱮᱡ ᱟᱹᱫᱤᱧ ᱛᱟᱸᱦᱮᱱᱟ ᱟᱫᱚ ᱚᱱᱟ ᱤᱭᱟᱹᱛᱮ ᱯᱨᱚᱛᱷᱚᱢ ᱠᱷᱚᱱ ᱜᱮ ᱥᱚᱢᱟᱡᱽ ᱨᱮᱭᱟᱜ ᱱᱩᱠᱩ ᱦᱚᱲ ᱪᱤᱠᱟᱹᱛᱮ ᱥᱚᱪᱮᱛᱚᱱ ᱠᱚ ᱦᱩᱭᱩᱜᱼᱟ ᱮᱛᱚ ᱵᱤᱥᱟᱞ ᱵᱤᱥᱟᱞ ᱥᱩᱫ ᱛᱮ ᱱᱩᱠᱩ ᱠᱚ ᱮᱢᱟ ᱠᱚ ᱠᱟᱱ ᱛᱟᱸᱦᱮᱱᱟ ᱤᱧ ᱫᱚ ᱪᱮᱫ ᱤᱧ ᱪᱤᱠᱟ ᱠᱮᱫᱟ ᱤᱧ ᱫᱚ ᱱᱚᱣᱟ ᱟᱵᱟᱨ ᱥᱚᱢᱟᱡᱽ ᱠᱟᱹᱢᱤ ᱵᱟᱠᱷᱨᱟ ᱛᱮ ᱢᱟᱴᱷ ᱨᱮᱱᱟᱜ ᱟᱜᱩᱞᱫᱟᱨ ᱞᱮ ᱦᱟᱛᱟᱣ ᱠᱮᱫᱟ ᱢᱟᱴᱷ ᱦᱩᱲᱩ ᱠᱚ ᱨᱚᱦᱚᱭ ᱟᱠᱚ ᱵᱤᱞᱤ ᱡᱚᱠᱷᱚᱡ ᱜᱮᱞᱮ ᱦᱟᱛᱟᱣᱟ ᱤᱧᱟᱹᱜ ᱴᱟᱨᱜᱮᱴ ᱛᱟᱸᱦᱮ ᱠᱟᱱᱟ ᱚᱱᱟ ᱡᱮ ᱦᱩᱲᱩ ᱵᱚ ᱧᱟᱢᱟ ᱚᱱᱟ ᱦᱩᱲᱩ ᱫᱚᱦᱚ ᱠᱟᱛᱮᱜ ᱚᱵᱷᱟᱵᱽ ᱥᱚᱢᱚᱭᱨᱮ ᱱᱩᱠᱩ ᱦᱚᱲ ᱮᱠᱮᱵᱟᱨᱮ ᱟᱹᱰᱤ ᱠᱚᱢ ᱥᱩᱫ ᱦᱟᱛᱟᱣ ᱠᱟᱛᱮᱜ ᱩᱱᱠᱩ ᱠᱚ ᱮᱢᱟ ᱠᱚᱣᱟ ᱡᱟᱛᱮ ᱩᱱᱠᱩ ᱫᱤᱠᱩ ᱴᱷᱮᱱ ᱟᱨ ᱵᱟᱠᱚ ᱪᱟᱞᱟᱜ ᱛᱚ ᱚᱱᱟ ᱠᱟᱹᱢᱤᱧ ᱠᱟᱹᱢᱤ ᱦᱚᱴᱚ ᱞᱮᱫᱟ ᱤᱧ ᱡᱟᱸᱦᱟ ᱟᱹᱛᱩᱨᱤᱧ ᱛᱟᱸᱦᱮ ᱠᱟᱱᱟ ᱮᱵᱚᱝ ᱚᱸᱰᱮ ᱵᱤᱨᱥᱟᱹᱼᱵᱤᱨ ᱜᱟᱶᱛᱟ ᱵᱚᱞᱮ ᱦᱚᱧ ᱵᱮᱱᱟᱣ ᱦᱚᱴᱚ ᱠᱟᱫᱟ ᱟᱨ ᱠᱤᱪᱷᱩ ᱡᱚᱢᱤ ᱡᱟᱭᱜᱟ ᱦᱚᱸ ᱠᱚᱲᱟ ᱠᱚᱧ ᱫᱚᱦᱚ ᱦᱚᱴᱚᱣᱧᱟᱜ ᱠᱚ ᱛᱟᱸᱦᱮᱜ ᱟᱫᱚ ᱚᱱᱟ ᱤᱭᱟᱹᱛᱮ ᱵᱮᱹᱥ ᱠᱤᱪᱷᱩ ᱫᱤᱱ ᱪᱟᱞᱟᱜ ᱠᱟᱱ ᱛᱟᱸᱦᱮᱱᱟ ᱚᱱᱟ ᱯᱚᱨ ᱤᱧ ᱫᱚ ᱟᱵᱟᱨ ᱯᱟᱲᱦᱟᱜ ᱞᱟᱹᱜᱤᱫᱛᱮ ᱤᱧ ᱱᱟᱱᱟ ᱛᱟᱠᱚ ᱱᱚᱣᱟ ᱵᱳᱞᱯᱩᱨ ᱯᱷᱩᱞ ᱰᱟᱝᱜᱟ ᱟᱹᱛᱩ ᱨᱤᱧ ᱛᱟᱸᱦᱮᱭᱮᱱᱟ ᱩᱱᱠᱩ ᱴᱷᱮᱱ ᱚᱱᱰᱮ ᱠᱷᱚᱱᱜᱮ ᱱᱚᱰᱮ ᱵᱤᱥᱥᱚ ᱵᱷᱟᱨᱚᱛᱤᱨᱮ ᱜᱨᱮᱡᱩᱭᱮᱥᱚᱱ ᱠᱚᱢᱯᱤᱞᱤᱴ ᱠᱟᱛᱮᱜ ᱪᱟᱹᱠᱨᱤ ᱵᱟᱹᱠᱨᱤᱧ ᱧᱟᱢ ᱠᱮᱫᱟ ᱟᱫᱚ ᱱᱚᱝᱠᱟ ᱛᱮᱜᱮ ᱢᱩᱪᱟᱹᱫ ᱮᱱ ᱛᱤᱧᱟ ᱨᱤᱴᱟᱲ ᱤᱱᱟᱹᱧ ᱛᱚ ᱪᱮᱫ ᱤᱧ ᱪᱤᱠᱟᱭᱟ ᱯᱨᱚᱛᱷᱚᱢ ᱠᱷᱚᱱᱜᱮ ᱥᱳᱥᱟᱞ ᱳᱟᱨᱠ ᱨᱮᱱᱟᱜ ᱢᱟᱱᱮ ᱠᱟᱹᱢᱤ ᱨᱮᱭᱟᱜ ᱴᱟᱨᱠᱜᱮᱴ ᱦᱮᱱᱟᱜ ᱛᱤᱧ ᱩᱱᱠᱷᱚᱱ ᱜᱮ ᱥᱳᱥᱟᱞ ᱳᱟᱨᱠ ᱮᱠᱷᱚᱱᱳ ᱪᱟᱠᱨᱤ ᱥᱟᱶ ᱥᱟᱶ ᱛᱮᱜᱮ ᱮᱠᱷᱚᱱᱳ ᱚᱱᱟ ᱥᱳᱥᱟᱞ ᱳᱟᱨᱠ ᱫᱚ ᱡᱮᱢᱚᱱ ᱟᱹᱛᱩ ᱴᱚᱞᱟ ᱨᱮᱦᱚᱸ ᱢᱤᱫᱴᱟᱱ ᱠᱞᱟᱵᱽ ᱤᱧ ᱵᱮᱱᱟᱣ ᱠᱮᱫᱟ ᱚᱱᱟ ᱫᱚ ᱦᱩᱭᱩᱜ ᱠᱟᱱᱟ ᱠᱟᱞᱤᱛᱚᱞᱟ ᱟᱫᱤᱵᱟᱥᱤ ᱥᱯᱳᱴᱤᱝ ᱠᱞᱟᱵᱽ ᱚᱱᱟ ᱠᱞᱟᱵᱽ ᱨᱮ ᱮᱱᱠᱷᱚᱱᱦᱚᱸ ᱤᱧ ᱚᱱᱟᱨᱮᱱ ᱞᱟᱭᱤᱵᱷ ᱢᱮᱢᱵᱟᱨ ᱢᱤᱱᱟᱹᱧ ᱜᱮᱭᱟ ᱛᱚ ᱯᱨᱚᱛᱤᱵᱟᱨ ᱜᱮ ᱚᱱᱟ ᱟᱛᱩ ᱨᱮ ᱡᱟᱸᱦᱟ ᱞᱮᱠᱟᱱ ᱥᱚᱪᱮᱛᱚᱱ ᱢᱞᱚᱠ ᱡᱮ ᱚᱱᱩᱥᱴᱷᱟᱱ ᱠᱚ ᱦᱩᱭᱩᱜᱼᱟ ᱚᱱᱟ ᱚᱱᱩᱥᱴᱷᱟᱱ ᱠᱚᱨᱮ ᱥᱚᱵᱽ ᱥᱚᱢᱚᱭ ᱤᱧ ᱪᱷᱟᱲᱟ ᱵᱟᱝ ᱦᱩᱭᱩᱜᱼᱟ ᱛᱚ ᱚᱱᱟ ᱠᱚ ᱦᱩᱭ ᱪᱟᱞᱟᱜ ᱠᱟᱱᱟ ᱚᱱᱟ ᱥᱟᱶᱛᱮ ᱱᱚᱣᱟ ᱮᱞᱟᱠᱟᱨᱮ ᱡᱮ ᱡᱤᱱᱤᱥ ᱦᱮᱱᱟᱜᱼᱟ ᱟᱨ ᱱᱮᱛᱟᱨ ᱢᱟᱞᱮ ᱚᱱᱟ ᱵᱟᱠᱡᱩᱞᱩ ᱳᱭᱮᱞ ᱯᱷᱮᱭᱟᱨᱥ ᱥᱳᱥᱟᱭᱴᱤ ᱥᱮ ᱵᱟᱠ ᱡᱩᱱᱩ ᱡᱟᱸᱦᱟ ᱯᱚᱛᱨᱤᱠᱟ ᱨᱮᱱ ᱯᱨᱮᱥᱤᱰᱮᱱᱴ ᱠᱟᱱᱟᱧ ᱟᱨ ᱱᱤᱛ ᱦᱚᱸ ᱢᱤᱱᱟᱹᱧᱟ ᱟᱨ ᱚᱱᱟ ᱛᱟᱞᱟ ᱛᱮᱦᱚᱸ ᱟᱞᱮ ᱱᱚᱣᱟ ᱮᱞᱟᱠᱟᱨᱮ ᱯᱨᱟᱭ ᱜᱮᱞᱮ ᱠᱟᱹᱢᱤᱭᱮᱫᱟ ᱛᱚ ᱚᱯᱥᱚᱨ ᱞᱟᱭᱤᱯᱷ ᱨᱮᱦᱚᱸ ᱤᱧ ᱫᱚ ᱱᱚᱣᱟ ᱛᱷᱤᱨ ᱫᱚ ᱵᱟᱹᱱᱩᱧᱟ ᱟᱫᱚ ᱥᱚᱢᱟᱡᱽ ᱨᱮᱱᱟᱜ ᱠᱟᱹᱢᱤ ᱜᱤᱧ ᱠᱟᱹᱢᱤᱭᱮᱜ ᱛᱟᱵᱚᱱᱟ ᱟᱫᱚ ᱛᱤᱱᱟᱹᱜ ᱫᱤᱱᱤᱧ ᱵᱟᱧᱪᱟᱜᱼᱟ ᱱᱚᱝᱠᱟᱜᱮ ᱯᱨᱚᱛᱛᱮᱠᱴᱤ ᱟᱹᱛᱩ ᱨᱮ ᱪᱟᱞᱟᱣ ᱠᱟᱛᱮ ᱯᱨᱚᱛᱛᱮᱠ ᱟᱛᱩ ᱴᱚᱞᱟ ᱥᱟᱶᱛᱮ ᱥᱚᱢᱯᱚᱨᱠᱚᱧ ᱫᱚᱦᱚᱭᱟ ᱟᱹᱛᱩ ᱴᱚᱞᱟᱨᱮᱱ ᱠᱚᱲᱟ ᱠᱚ ᱥᱟᱶᱛᱮ ᱟᱹᱰᱤ ᱢᱚᱸᱡᱽ ᱥᱚᱢᱯᱚᱨᱠᱚ ᱛᱟᱛᱮ ᱵᱤᱵᱷᱤᱱᱱᱚ ᱥᱚᱝᱥᱛᱟ ᱥᱟᱛᱮᱜ ᱡᱩᱞᱛᱚ ᱦᱚᱸ ᱢᱤᱱᱟᱹᱧ ᱜᱮᱭᱟ ᱟᱨ ᱡᱟᱸᱦᱟ ᱨᱮᱜᱮ ᱠᱚ ᱦᱚᱦᱚ ᱤᱧᱟ ᱤᱧᱫᱩᱧ ᱪᱟᱞᱟᱜ ᱜᱮᱭᱟ ᱤᱧ ᱡᱮ ᱵᱟᱹᱧ ᱪᱟᱞᱟᱜᱼᱟ ᱚᱱᱠᱟ ᱫᱚ ᱵᱟᱝ ᱪᱟᱞᱟᱣ ᱠᱟᱛᱮᱜ ᱠᱚᱢᱥᱮ ᱠᱚᱢ ᱩᱛᱥᱟᱦᱚ ᱠᱚ ᱧᱟᱢ ᱠᱷᱟᱱ ᱚᱱᱟᱜᱮ ᱤᱧ ᱴᱷᱮᱱ ᱫᱚ ᱟᱹᱰᱤ ᱢᱟᱨᱟᱝ ᱠᱟᱹᱢᱤ ᱛᱚ ᱱᱚᱝᱠᱟ ᱠᱟᱛᱮᱜ ᱜᱮ ᱚᱯᱥᱚᱨ ᱞᱭᱤᱯᱷ ᱨᱮᱫᱚ ᱱᱚᱝᱠᱟ ᱠᱟᱛᱮᱜ ᱜᱤᱧ ᱯᱟᱨᱚᱢᱮᱜ ᱛᱟᱵᱳᱱᱟ